ᱱᱚᱣᱟ ᱴᱚᱴᱷᱟ ᱠᱚᱨᱮ ᱫᱚ ᱢᱩᱲᱩᱫ ᱨᱟᱡᱽ ᱟᱹᱨᱤ ᱫᱚᱞ ᱞᱮᱠᱟᱛᱮᱫᱚ ᱴᱤ ᱮᱢ ᱥᱤ ᱢᱮᱱᱛᱮ ᱡᱟᱦᱟᱸ ᱫᱚ ᱛᱨᱤᱱᱚᱢᱩᱞ ᱠᱚᱝᱜᱨᱮᱥ ᱟᱨ ᱵᱤ ᱡᱮ ᱯᱤ ᱢᱮᱱᱮᱫ ᱫᱚ ᱵᱷᱟᱨᱚᱛ ᱡᱚᱱᱚᱛᱟ ᱯᱟᱨᱴᱤ ᱱᱩᱝᱠᱩ ᱠᱚᱜᱮ ᱱᱚᱣᱟ ᱴᱚᱴᱷᱟ ᱠᱚᱨᱮ ᱫᱚᱠᱚ ᱥᱟᱥᱚᱱ ᱮᱫᱟ ᱱᱩᱠᱩ ᱟᱭᱢᱟ ᱠᱟᱹᱢᱤ ᱥᱮ ᱱᱟᱯᱟᱭ ᱠᱟᱹᱢᱤ ᱠᱚᱛᱮ ᱠᱚ ᱩᱛᱱᱟᱹᱜ ᱠᱟᱱᱟ ᱱᱚᱣᱟ ᱠᱚ ᱫᱚᱞ ᱵᱮᱱᱟᱣ ᱨᱮᱭᱟᱜ ᱚᱡᱮ ᱫᱚ ᱦᱟᱯᱮᱱ ᱫᱤᱱ ᱱᱚᱣᱟ ᱫᱤᱥᱚᱢ ᱥᱮ ᱯᱚᱱᱚᱛ ᱠᱚ ᱱᱟᱯᱟᱭ ᱩᱛᱱᱟᱹᱣ ᱨᱟᱠᱟᱵ ᱞᱟᱹᱜᱤᱫ ᱠᱩᱨᱩᱢᱩᱴᱩ ᱟᱨ ᱱᱚᱣᱟ ᱯᱚᱱᱚᱛ ᱨᱮ ᱱᱟᱯᱟᱭ ᱧᱩᱛᱩᱢ ᱨᱟᱠᱟᱵᱽ ᱞᱟᱹᱜᱤᱫ ᱨᱟᱡᱽ ᱟᱹᱨᱤ ᱠᱚ ᱟᱹᱰᱤ ᱞᱮᱠᱟᱱ ᱠᱟᱹᱢᱤ ᱦᱚᱨᱟ

ᱟᱹᱰᱤ ᱨᱚᱠᱚᱢ ᱜᱚᱲᱚᱠᱚ ᱮᱢ ᱠᱟᱛᱮ ᱠᱚ ᱮᱢᱫᱟ ᱥᱮ ᱜᱚᱲᱚ ᱠᱚ ᱮᱢᱚᱜ ᱠᱟᱱᱟ